ᱥᱮᱨᱢᱟᱠᱤᱭᱟᱹ ᱢᱮᱞᱟ ᱫᱚ ᱟᱞᱮ ᱥᱮᱫ ᱫᱚ ᱠᱤᱥᱱᱚᱯᱩᱨ ᱢᱮᱞᱟ ᱦᱩᱭᱩᱜᱼᱟ ᱡᱟᱦᱟᱸ ᱫᱚ ᱯᱷᱮᱵᱽᱨᱟᱨᱤ ᱢᱟᱹᱦᱱᱟᱹ ᱨᱮ ᱦᱩᱭᱩᱜᱼᱟ ᱟᱨ ᱩᱱ ᱡᱚᱦᱚᱜ ᱫᱚ ᱠᱟᱹᱡ ᱠᱟᱹᱡ ᱨᱟᱵᱟᱝᱟ ᱠᱟᱹᱡ ᱫᱚ ᱵᱟᱝ ᱫᱚᱢᱮ ᱜᱮ ᱨᱟᱵᱟᱝ ᱛᱟᱦᱮᱱ ᱜᱮᱭᱟ ᱟᱨ ᱩᱱ ᱡᱚᱦᱚᱜ ᱫᱚ ᱦᱳᱲᱳ ᱤᱨᱻ ᱠᱚ ᱛᱟᱞᱮ ᱛᱟᱦᱮᱱ ᱜᱮᱭᱟ ᱚᱱᱟ ᱠᱷᱟᱹᱛᱤᱨ ᱛᱮ ᱦᱚᱨᱚᱼᱵᱚᱨᱚ ᱫᱚ ᱵᱟᱹᱫᱽ ᱠᱚᱦᱚᱸᱞᱮ ᱪᱟᱞᱟᱜᱼᱟ ᱟᱨ ᱦᱳᱲᱳ ᱠᱚᱦᱚᱸ ᱞᱮ ᱤᱨᱻ ᱠᱟᱛᱮ ᱞᱮ ᱨᱚᱦᱚᱲ ᱠᱟᱛᱮ ᱛᱟᱨᱟᱥᱤᱧ ᱵᱮᱲᱟ ᱫᱚ ᱯᱟᱛᱟ ᱧᱮᱞ ᱞᱮ ᱪᱟᱞᱟᱜᱼᱟ ᱤᱧᱫᱚ ᱚᱱᱟ ᱯᱟᱛᱟ ᱫᱚ ᱫᱚᱢᱮᱧ ᱠᱩᱥᱤᱭᱟᱜᱼᱟ ᱪᱤᱠᱟᱹᱛᱮ ᱚᱱᱟᱫᱚ ᱵᱚᱪᱷᱚᱨ ᱫᱤᱱ ᱨᱮ ᱢᱤᱫ ᱫᱤᱱ ᱦᱩᱭᱩᱜᱼᱟ ᱢᱤᱫ ᱫᱷᱟᱣ ᱦᱩᱭᱩᱜᱼᱟ ᱟᱨ ᱚᱱᱟ ᱯᱟᱛᱟ ᱫᱚ ᱮᱹᱠ ᱥᱚᱯᱛᱟ ᱪᱟᱞᱟᱜᱼᱟ ᱟᱫᱚ ᱡᱚᱛᱚ ᱫᱤᱱ ᱫᱚ ᱵᱟᱠᱚ ᱤᱫᱤ ᱞᱮᱭᱟ ᱟᱨ ᱚᱱᱟ ᱯᱟᱛᱟ ᱨᱮᱫᱚ ᱤᱧᱫᱚ ᱚᱱᱟ ᱞᱟᱹᱰᱩ ᱜᱤᱧ ᱠᱩᱥᱤᱭᱟᱜᱼᱟ ᱡᱟᱦᱟᱸ ᱫᱚ ᱟᱹᱰᱤ ᱥᱮᱬᱟ ᱥᱮᱬᱟ ᱞᱟᱹᱰᱩ ᱛᱟᱦᱮᱱᱟ ᱟᱨ ᱵᱮᱞᱩᱱ ᱠᱚᱠᱚ ᱟᱹᱠᱷᱨᱤᱧᱟ ᱟᱨ ᱡᱚᱢᱟᱜ ᱫᱚᱢᱮ ᱰᱷᱮᱹᱨ ᱠᱚ ᱟᱹᱠᱷᱨᱤᱧᱟ ᱟᱨ ᱫᱚᱢᱮ ᱥᱮᱬᱟ ᱥᱮᱬᱟ ᱢᱤᱱᱤ ᱵᱟᱡᱟᱨ ᱞᱟᱜᱟᱜᱼᱟ ᱯᱩᱨᱟᱹ ᱢᱤᱫ ᱥᱚᱯᱛᱟ ᱟᱨ ᱡᱟᱦᱟᱸ ᱫᱚ ᱫᱚᱢᱮ ᱵᱮᱥ ᱵᱮᱥ ᱡᱚᱢᱼᱧᱩ ᱧᱟᱢᱚᱜᱼᱟ ᱟᱨ ᱡᱟᱦᱟᱸᱢ ᱠᱩᱥᱤᱭᱟᱜᱼᱟ ᱚᱱᱟᱜᱮ ᱦᱟᱛᱟᱣ ᱫᱟᱲᱮᱭᱟᱜ ᱟᱢ ᱟᱨ ᱚᱸᱰᱮ ᱫᱚ ᱟᱞᱮᱭᱟᱜ ᱫᱚ ᱥᱚᱦᱚᱨ ᱵᱟᱡᱟᱨ ᱞᱮᱠᱟᱱᱟᱜ ᱡᱟᱭᱜᱟ ᱠᱟᱱᱟ ᱡᱚᱠᱷᱚᱱ ᱢᱮᱞᱟ ᱦᱩᱭᱩᱜᱼᱟ ᱩᱱ ᱡᱚᱠᱷᱚᱡ ᱡᱟᱦᱟᱱᱟᱜ ᱜᱮ ᱟᱢᱟᱜ ᱵᱟᱝ ᱦᱟᱛᱟᱣ ᱠᱟᱜᱼᱟ ᱚᱱᱟ ᱠᱚᱦᱚᱸᱢ ᱦᱟᱛᱟᱣᱟ ᱟᱨ ᱚᱸᱰᱮ ᱟᱹᱰᱤ ᱰᱷᱮᱹᱨ ᱱᱟᱱᱟ ᱯᱨᱚᱠᱟᱨᱟᱜ ᱡᱤᱱᱤᱥ ᱛᱟᱦᱮᱱᱟ ᱡᱟᱦᱟᱸ ᱫᱚ ᱧᱮᱞ ᱡᱚᱝ ᱦᱚᱸ ᱟᱹᱰᱤ ᱪᱮᱦᱨᱟ ᱧᱮᱞᱚᱜᱼᱟ ᱠᱤᱨᱤᱧ ᱦᱚᱸ ᱡᱚᱢ ᱦᱚᱸ ᱟᱹᱰᱤ ᱵᱮᱥ ᱟᱨ ᱤᱧ ᱚᱸᱰᱮᱱᱟᱜ ᱠᱤᱥᱱᱚᱯᱩᱨ ᱨᱮᱱᱟᱜ ᱞᱟᱹᱰᱩ ᱟᱹᱰᱤᱧ ᱠᱩᱥᱤᱭᱟᱜᱼᱟ ᱟᱨ ᱚᱸᱰᱮ ᱫᱚ ᱵᱚᱪᱷᱚᱨ ᱫᱤᱱ ᱨᱮ ᱢᱤᱫ ᱫᱤᱱ ᱞᱟᱜᱟᱜᱼᱟ ᱟᱨ ᱚᱱᱟᱫᱚ ᱟᱹᱰᱤ ᱰᱷᱮᱹᱨ ᱟᱛᱳ ᱚᱱᱟ ᱥᱩᱨ ᱥᱟᱺᱜᱤᱧ ᱨᱮ ᱫᱚᱢᱮ ᱰᱷᱮᱹᱨ ᱦᱮᱱᱟᱜᱼᱟ ᱛᱳ ᱚᱸᱰᱮ ᱡᱚᱛᱚ ᱦᱚᱲ ᱧᱮᱧᱮᱞ ᱠᱚ ᱦᱤᱡᱩᱜᱼᱟ ᱛᱟᱨᱟᱥᱤᱧ ᱵᱮᱲᱟ ᱫᱚ ᱟᱨ ᱟᱞᱮ ᱫᱚ ᱚᱲᱟᱜ ᱠᱷᱚᱱᱟᱜ ᱟᱹᱰᱤ ᱥᱟᱸᱜᱮ ᱦᱚᱲᱞᱮ ᱪᱟᱞᱟᱜᱼᱟ ᱚᱠᱟ ᱠᱚ ᱡᱚᱦᱚᱜ ᱪᱚᱝ ᱛᱟᱲᱟᱢ ᱠᱚᱛᱮ ᱦᱚᱸᱞᱮ ᱪᱟᱞᱟᱜᱼᱟ ᱟᱨ ᱵᱟᱠᱷᱟᱱ ᱫᱚ ᱜᱟᱹᱰᱤ ᱠᱚᱞᱮ ᱨᱤᱡᱟᱹᱵᱟ ᱟᱨᱞᱮ ᱪᱟᱞᱟᱜᱼᱟ ᱯᱟᱛᱟ ᱧᱮᱞ ᱟᱨ ᱟᱞᱮ ᱚᱲᱟᱜ ᱦᱚᱲ ᱫᱚ ᱡᱚᱛᱚ ᱦᱚᱲ ᱜᱮᱠᱚ ᱥᱮᱱᱚᱜᱼᱟ ᱟᱨ ᱟᱞᱮ ᱚᱲᱟᱜ ᱥᱩᱨ ᱠᱚᱨᱮᱱ ᱛᱮᱦᱚᱸ ᱡᱚᱛᱚ ᱦᱚᱲ ᱜᱮᱠᱚ ᱥᱮᱱᱚᱜᱼᱟ ᱟᱨ ᱡᱚᱛᱚ ᱦᱚᱲᱜᱮ ᱟᱹᱰᱤ ᱠᱩᱥᱤᱭᱟᱜᱼᱟ ᱤᱧᱫᱚ ᱫᱚᱢᱮᱧ ᱠᱩᱥᱤᱭᱟᱜᱼᱟ ᱟᱨ ᱚᱸᱰᱮ ᱠᱷᱚᱱᱟᱜ ᱫᱚ ᱤᱧᱫᱚ ᱟᱹᱰᱤ ᱰᱷᱮᱹᱨ ᱥᱟᱢᱟᱱ ᱯᱚᱛᱨᱚ ᱤᱧ ᱠᱤᱨᱤᱧ ᱟᱹᱜᱩ ᱠᱟᱜ ᱟᱨ ᱡᱟᱦᱟᱸ ᱫᱚ ᱦᱩᱭᱱᱟ ᱮᱱᱮᱡ ᱡᱚᱝ ᱞᱟᱹᱜᱤᱫ ᱛᱮ ᱦᱩᱰᱤᱧ ᱦᱩᱰᱤᱧ ᱟᱜ ᱵᱟᱹᱴᱤ ᱞᱚᱴᱟ ᱟᱨ ᱞᱩᱜᱽᱲᱤ ᱠᱚᱦᱚᱸᱧ ᱠᱤᱨᱤᱧ ᱠᱟᱜᱼᱟ ᱟᱨ ᱚᱸᱰᱮ ᱟᱹᱰᱤ ᱱᱟᱯᱟᱭ ᱱᱟᱯᱟᱭᱟᱜ ᱮᱱᱮᱡ ᱡᱚᱝ ᱧᱟᱢᱚᱜᱼᱟ ᱡᱚᱢ ᱧᱟᱢᱚᱜᱼᱟ ᱟᱨ ᱤᱧᱫᱚ ᱟᱹᱰᱤᱧ ᱠᱩᱥᱤᱭᱟᱜᱼᱟ ᱚᱱᱟ ᱯᱟᱛᱟ ᱫᱚ ᱟᱨ ᱚᱱᱟᱫᱚ ᱟᱞᱮ ᱥᱮᱫᱟᱜ ᱫᱚ ᱥᱮᱨᱢᱟ ᱨᱮ ᱢᱤᱫ ᱫᱷᱟᱹᱣ ᱜᱮ ᱦᱩᱭᱩᱜᱼᱟ